ᱟᱞᱮ ᱫᱚ ᱵᱟᱦᱟ ᱟᱨ ᱥᱚᱨᱦᱟᱭ ᱨᱮᱫᱚ ᱟᱹᱰᱤ ᱡᱚᱢᱠᱟᱣ ᱟᱛᱮ ᱜᱮᱞᱮ ᱨᱟᱹᱥᱠᱟᱹᱜᱼᱟ ᱥᱮ ᱯᱮᱲᱟ ᱠᱩᱴᱩᱢ ᱠᱚᱞᱮ ᱢᱟᱜᱟᱣ ᱠᱚᱣᱟ ᱵᱟᱦᱟ ᱨᱮᱫᱚ ᱯᱚᱨᱛᱷᱚᱢ ᱦᱤᱞᱳᱜ ᱡᱟᱦᱟᱸ ᱫᱚ ᱪᱷᱟᱢᱰᱟ ᱫᱟᱵ ᱩᱱᱞᱳᱜ ᱫᱚ ᱡᱟᱦᱮᱨ ᱫᱟᱵ ᱠᱟᱛᱮ ᱩᱱᱦᱤᱞᱳᱜ ᱟᱹᱭᱩᱵ ᱫᱚ ᱱᱟᱭᱠᱮᱞᱮ ᱡᱟᱜᱟᱣ ᱟᱸᱜᱟᱭ ᱭᱟ ᱡᱟᱦᱟᱸ ᱫᱚ ᱛᱩᱢᱫᱟᱹᱜ ᱴᱟᱢᱟᱠ ᱟᱛᱮᱫ ᱩᱱ ᱦᱤᱞᱳᱜ ᱫᱚᱞᱮ ᱡᱟᱜᱟᱣ ᱟᱸᱜᱟᱭ ᱭᱟ ᱫᱚᱥᱟᱨ ᱦᱤᱞᱳᱜ ᱫᱚ ᱵᱟᱦᱟ ᱯᱩᱡᱟᱹ ᱚᱸᱰᱮ ᱜᱮ ᱥᱚᱲᱮ ᱠᱚ ᱡᱚᱢ ᱦᱩᱭᱩᱜᱼᱟ ᱡᱚᱢ ᱠᱟᱛᱮᱫ ᱵᱟᱦᱟ ᱮᱱᱮᱡ ᱦᱩᱭᱩᱜᱼᱟ ᱮᱱᱦᱤᱞᱳᱜ ᱤᱱᱟᱹᱯᱚᱨ ᱫᱚ ᱡᱟᱦᱟᱸ ᱥᱚᱨᱦᱟᱭ ᱥᱚᱨᱦᱟᱭ ᱨᱮᱫᱚ ᱟᱛᱛᱤᱭᱚ ᱥᱚᱡᱚᱱ ᱠᱚ ᱵᱷᱟᱞᱤ ᱵᱷᱟᱵᱽ ᱛᱮᱞᱮ ᱢᱟᱜᱟᱣ ᱠᱚᱣᱟ ᱢᱟᱜᱟᱣ ᱠᱟᱛᱮ ᱟᱹᱰᱤ ᱢᱚᱬᱮ ᱫᱤᱱ ᱫᱷᱚᱨᱮ ᱟᱰᱤ ᱨᱟᱹᱥᱠᱟᱹᱣᱟᱛᱮ ᱞᱮ ᱨᱟᱹᱥᱠᱟᱹᱜᱼᱟ ᱜᱚᱴᱟ ᱠᱩᱞᱦᱤ ᱟᱫᱚᱞᱮ ᱮᱱᱮᱡ ᱟᱪᱩᱨᱚᱜᱼᱟ